ᱟᱪᱪᱷᱟ ᱤᱧ ᱫᱚ ᱤᱧᱟᱹᱜ ᱵᱷᱚᱵᱤᱥᱥᱚᱛ ᱤᱧᱟᱹᱜ ᱤᱛᱤᱦᱟᱥᱤᱠ ᱠᱟᱛᱷᱟᱧ ᱞᱟᱹᱭ ᱫᱟ ᱡᱮ ᱤᱧᱟᱹᱜ ᱡᱤᱵᱚᱱ ᱨᱮ ᱱᱚᱝᱠᱟ ᱜᱷᱚᱴᱚᱱᱟ ᱜᱷᱚᱴᱟᱣ ᱠᱟᱱᱟ ᱢᱮᱱᱠᱷᱟᱱ ᱟᱹᱰᱤ ᱟᱭᱢᱟ ᱜᱷᱚᱴᱚᱱᱟ ᱜᱷᱚᱴᱟᱣ ᱠᱟᱱᱟ ᱛᱳ ᱤᱧᱟᱹᱜ ᱡᱤᱵᱚᱱᱨᱮ ᱱᱚᱝᱠᱟ ᱠᱚᱥᱴᱚᱧ ᱧᱟᱢ ᱠᱟᱫᱟ ᱤᱧ ᱡᱚᱠᱷᱚᱱ ᱵᱟᱯᱞᱟ ᱯᱚᱨ ᱠᱟᱹᱴᱤᱡ ᱠᱟᱹᱴᱤᱡ ᱜᱤᱫᱽᱨᱟᱹ ᱠᱤᱱ ᱛᱟᱸᱦᱮ ᱠᱟᱱ ᱛᱤᱧᱟ ᱟᱨ ᱟᱹᱰᱤ ᱟᱸᱴ ᱨᱮᱜᱮᱪ ᱱᱟᱪᱟᱨ ᱛᱟᱸᱦᱮ ᱠᱟᱱᱟ ᱢᱮᱱᱠᱷᱟᱱ ᱩᱱᱥᱚᱢᱚᱭ ᱩᱱᱠᱤᱱ ᱜᱤᱫᱽᱨᱟᱹ ᱟᱹᱰᱤ ᱠᱚᱥᱴᱚ ᱠᱟᱛᱮᱜ ᱤᱧ ᱦᱟᱨᱟᱣ ᱠᱟᱜ ᱠᱤᱱᱟ ᱠᱚᱥᱴᱚ ᱢᱟᱱᱮ ᱱᱚᱝᱠᱟ ᱟᱞᱚ ᱚᱠᱚᱭᱟᱜ ᱡᱤᱵᱚᱱ ᱨᱮᱦᱚᱸ ᱟᱞᱚ ᱠᱚᱥᱴᱚ ᱠᱚ ᱧᱟᱢ ᱢᱟ ᱠᱟᱹᱴᱤᱡ ᱥᱚᱢᱚᱭ ᱩᱱᱠᱤᱱ ᱜᱤᱫᱽᱨᱟᱹ ᱠᱚᱥᱴᱚ ᱠᱟᱛᱮᱜ ᱱᱟᱞᱦᱟ ᱠᱟᱹᱢᱤ ᱠᱟᱹᱢᱤᱛᱮ ᱦᱟᱥᱟ ᱠᱟᱹᱢᱤ ᱠᱟᱛᱮᱜ ᱟᱹᱰᱤ ᱠᱚᱥᱴᱚ ᱛᱤᱧ ᱦᱟᱨᱟ ᱠᱮᱜ ᱠᱤᱱᱟ ᱮᱭ ᱠᱚᱨᱮ ᱠᱚᱨᱮ ᱱᱤᱛᱚᱝ ᱜᱤᱫᱽᱨᱟᱹ ᱡᱟᱸᱦᱟ ᱞᱮᱠᱟ ᱛᱮᱠᱤᱱ ᱞᱟᱹᱴᱩᱭ ᱱᱟ ᱦᱟᱨᱟᱭᱱᱟᱠᱤᱱ ᱦᱚᱥᱴᱮᱞ ᱨᱤᱧ ᱵᱷᱚᱨᱛᱤ ᱠᱮᱜ ᱠᱤᱱᱟ ᱚᱞᱚᱜ ᱯᱟᱲᱦᱟᱜ ᱥᱮᱜ ᱤᱧ ᱞᱟᱦᱟ ᱠᱮᱜ ᱠᱤᱱᱟ ᱛᱳ ᱱᱤᱛᱚᱝ ᱩᱱᱥᱚᱢᱚᱭ ᱟᱹᱰᱤ ᱟᱹᱴ ᱨᱮᱜᱮᱪ ᱚᱵᱷᱟᱵ ᱛᱟᱸᱦᱮ ᱠᱟᱱ ᱛᱟᱞᱮᱭᱟ ᱟᱹᱰᱤ ᱨᱮᱸᱜᱮᱪ ᱢᱟᱱᱮ ᱨᱮᱸᱜᱮᱪ ᱨᱮᱭᱟᱜ ᱠᱟᱛᱷᱟ ᱪᱮᱫ ᱢᱮᱢᱮᱱ ᱵᱟᱝ ᱦᱩᱭᱩᱜᱼᱟ ᱩᱱᱠᱤᱱ ᱜᱤᱫᱽᱨᱟᱹ ᱛᱳ ᱱᱤᱛᱚᱝ ᱞᱟᱹᱴᱩᱭᱤᱡ ᱠᱚᱲᱟ ᱱᱤᱛᱚᱝ ᱦᱟᱭ ᱤᱥᱠᱩᱞ ᱨᱮᱱ ᱢᱟᱦᱟᱥᱚᱭ ᱮ ᱦᱩᱭ ᱠᱟᱱᱟ ᱟᱨ ᱠᱟᱹᱴᱤᱡ ᱤᱡ ᱮ ᱦᱩᱭ ᱠᱟᱱᱟ ᱩᱱᱤ ᱦᱚᱸ ᱮᱱᱮᱡ ᱥᱮᱨᱮᱧ ᱨᱮᱱ ᱵᱷᱟᱜᱮ ᱥᱤᱝᱜᱟᱨ ᱮ ᱦᱩᱭ ᱠᱟᱱᱟ ᱱᱮᱛᱟᱨ ᱫᱚ ᱦᱟᱞᱮ ᱫᱮᱥ ᱵᱤᱫᱮᱥ ᱦᱚᱭ ᱪᱟᱞᱟᱜ ᱠᱟᱱᱟ ᱦᱚᱭ ᱛᱳᱯᱮ ᱟᱸᱡᱚᱢ ᱠᱟᱜ ᱜᱮᱭᱟ ᱩᱱᱤ ᱤᱧ ᱨᱮᱱ ᱠᱚᱲᱟ ᱟᱜ ᱧᱩᱛᱩᱢ ᱫᱚ ᱦᱩᱭᱩᱜ ᱠᱟᱱᱟ ᱨᱚᱛᱷᱤᱱ ᱠᱤᱥᱠᱩ ᱡᱟᱸᱦᱟᱭ ᱡᱟᱨᱢᱟᱱ ᱡᱟᱯᱟᱱ ᱤᱝᱞᱮᱱᱰ ᱯᱷᱚᱨᱮᱱ ᱫᱤᱥᱚᱢᱮ ᱫᱟᱬᱟᱱ ᱠᱟᱱ ᱟᱫᱚ ᱱᱩᱠᱤᱱ ᱜᱤᱫᱽᱨᱟᱹ ᱮᱛᱚ ᱠᱚᱥᱴᱚ ᱠᱟᱛᱮᱜ ᱦᱟᱨᱟᱣ ᱠᱟᱜ ᱠᱤᱱᱟ ᱞᱟᱹᱭ ᱠᱟᱛᱮᱜ ᱪᱮᱫ ᱤᱧ ᱢᱮᱱᱟ ᱦᱮᱸ ᱤᱧ ᱜᱮ ᱚᱠᱟ ᱞᱮᱠᱟ ᱪᱚᱝ ᱵᱩᱡᱷᱟᱹᱣ ᱮᱫ ᱛᱟᱵᱳᱱᱟ ᱟᱨ ᱱᱚᱝᱠᱟ ᱠᱟᱛᱮᱜ ᱠᱚᱥᱴᱚ ᱠᱟᱛᱮᱜ ᱡᱚᱫᱤ ᱵᱚᱱ ᱞᱟᱦᱟ ᱫᱟᱲᱮᱭᱟᱜᱼᱟ ᱜᱤᱫᱽᱨᱟᱹ ᱥᱮ ᱵᱚᱱ ᱢᱟᱱᱩᱥ ᱫᱟᱲᱮ ᱟᱠᱚᱣᱟ ᱛᱚᱵᱮ ᱛᱚ ᱩᱱᱠᱩ ᱜᱤᱫᱽᱨᱟᱹ ᱡᱟᱸᱦᱟᱛᱤᱥ ᱟᱠᱚᱣᱟᱜ ᱵᱟᱧᱪᱟᱜ ᱰᱟᱦᱟᱨ ᱠᱚ ᱧᱮᱞ ᱧᱟᱢᱟ ᱟᱨ ᱱᱤᱛ ᱱᱤᱛ ᱦᱟᱹᱵᱤᱡᱛᱮ ᱩᱱᱠᱩ ᱜᱤᱫᱽᱨᱟᱹ ᱴᱷᱤᱠ ᱜᱮ ᱢᱮᱱᱟᱜ ᱠᱚᱣᱟ ᱢᱚᱸᱡ ᱢᱮᱱ ᱟᱜ ᱠᱚᱣᱟ ᱮᱵᱚᱝ ᱱᱤᱛ ᱦᱟᱹᱵᱤᱡ ᱛᱮᱫᱚ ᱵᱟᱡᱟᱨ ᱠᱚᱨᱮᱜ ᱢᱮᱱᱟᱜ ᱵᱟᱡᱟᱨ ᱨᱮᱜᱮ ᱠᱚ ᱚᱲᱟᱜ ᱵᱟᱲᱟ ᱠᱮᱫᱟ ᱦᱮᱸ ᱱᱩᱠᱩ ᱜᱤᱫᱽᱨᱟᱹ ᱚᱱᱮ ᱡᱮ ᱩᱱᱟᱹᱜ ᱠᱚᱥᱴᱚ ᱠᱟᱛᱮᱜ ᱦᱟᱨᱟ ᱱᱚᱣᱟ ᱦᱚᱸ ᱢᱤᱫᱴᱮᱱ ᱜᱚ ᱵᱟᱵᱟᱣᱟᱜ ᱪᱮᱥᱴᱟ ᱡᱟᱹᱨᱩᱲ ᱠᱟᱱᱟ ᱟᱨ ᱱᱚᱝᱠᱟ ᱡᱚᱫᱤ ᱪᱮᱥᱴᱟ ᱡᱟᱹᱨᱩᱲ ᱠᱟᱱᱟ ᱵᱟᱝ ᱛᱟᱸᱦᱮᱱ ᱠᱷᱟᱡ ᱛᱟᱦᱞᱮ ᱪᱤᱠᱟᱛᱮ ᱜᱤᱫᱽᱨᱟᱹ ᱵᱚᱱ ᱢᱟᱹᱱᱩᱥ ᱠᱚᱣᱟ ᱟᱨ ᱪᱤᱠᱟ ᱵᱚᱱ ᱞᱟᱦᱟ ᱠᱚᱣᱟ ᱱᱤᱭᱟᱹᱜᱮ ᱤᱧᱟᱹᱜ ᱠᱟᱛᱷᱟ ᱫᱚ